ᱠᱷᱚᱵᱚᱨ ᱨᱮ ᱧᱮᱞ ᱡᱤᱱᱤᱥ ᱟᱨ ᱵᱟᱥᱛᱚᱵᱤᱠ ᱨᱮ ᱜᱷᱚᱴᱟᱣ ᱡᱤᱱᱤᱥ ᱡᱟᱦᱟᱸ ᱵᱟᱥᱛᱚᱵᱤᱠ ᱨᱮᱢ ᱧᱮᱞ ᱠᱟᱜᱼᱟ ᱢᱮᱫ ᱯᱮᱨᱮᱡ ᱚᱱᱟ ᱵᱚᱱ ᱧᱮᱞ ᱠᱟᱜᱼᱟ ᱚᱱᱟ ᱵᱟᱥᱛᱚᱵᱤᱠ ᱟᱜ ᱜᱮ ᱠᱷᱚᱵᱚᱨ ᱛᱮᱠᱚ ᱮᱢ ᱠᱟᱜᱼᱟ ᱟᱨ ᱚᱱᱟᱫᱚ ᱠᱟᱹᱡ ᱱᱟᱥᱮ ᱦᱚᱸ ᱵᱟᱲᱦᱟᱣ ᱠᱟᱛᱮᱫ ᱦᱚᱸᱠᱚ ᱮᱢ ᱫᱟᱲᱮᱭᱟᱜᱼᱟ ᱟᱨ ᱵᱟᱝᱠᱷᱟᱱ ᱡᱟᱦᱟᱸ ᱛᱤᱱᱟᱹᱜ ᱦᱩᱭ ᱟᱠᱟᱱᱟ ᱩᱱᱟᱹᱜ ᱦᱚᱸ ᱵᱟᱝᱠᱚ ᱯᱩᱨᱚᱱ ᱫᱟᱲᱮᱭᱟᱜᱼᱟ ᱟᱫᱚ ᱚᱱᱟᱜᱮ ᱱᱟᱥᱮᱱᱟᱜ ᱜᱮ ᱚᱱᱮ ᱚᱱᱠᱟ ᱛᱚᱯᱷᱟᱛ ᱢᱮᱱᱟᱜᱼᱟ ᱚᱱᱟ ᱪᱤᱠᱟᱹ ᱵᱟᱥᱛᱚᱵᱤᱠ ᱧᱮᱞ ᱡᱤᱱᱤᱥ ᱫᱚ ᱱᱤᱡᱮᱨᱟᱜ ᱢᱮᱫ ᱫᱤᱠᱷᱩᱛ ᱥᱟᱨᱤ ᱞᱮᱠᱟ ᱛᱮᱢ ᱯᱟᱹᱛᱭᱟᱹᱜᱼᱟ ᱟᱨ ᱚᱱᱟ ᱡᱩᱫᱤ ᱟᱢ ᱮᱲᱮ ᱠᱷᱚᱵᱚᱨᱮᱢ ᱟᱹᱜᱩᱣ ᱠᱟᱫᱟ ᱮᱱᱠᱷᱟᱱ ᱚᱱᱟ ᱠᱷᱚᱵᱚᱨ ᱫᱚ ᱟᱵᱚᱣᱟᱜ ᱥᱚᱢᱟᱡᱽ ᱨᱮ ᱟᱹᱰᱤ ᱵᱟᱹᱲᱤᱡ ᱞᱮᱠᱟ ᱦᱩᱭᱩᱜᱼᱟ ᱚᱱᱟ ᱪᱤᱠᱟᱹ ᱥᱚᱢᱟᱡᱽ ᱞᱟᱹᱜᱤᱫ ᱛᱮ ᱱᱚᱣᱟ ᱫᱚ ᱵᱟᱭ ᱞᱟᱹᱠᱛᱤᱜ ᱠᱟᱱᱟ ᱵᱩᱜᱤ ᱥᱚᱢᱟᱡᱽ ᱞᱟᱹᱜᱤᱫ ᱫᱚ ᱮᱲᱮ ᱮᱯᱮᱲᱮ ᱠᱷᱚᱵᱚᱨ ᱫᱚ ᱵᱟᱝᱟ ᱡᱮᱢᱚᱱ ᱦᱚᱲ ᱥᱟᱞᱟᱜ ᱮᱲᱮ ᱮᱯᱲᱮ ᱫᱚ ᱟᱹᱰᱤ ᱵᱟᱝ ᱴᱷᱤᱠ ᱞᱟᱹᱠᱛᱤᱜ ᱠᱟᱱᱟ ᱚᱸᱰᱮ ᱠᱚ ᱢᱮᱱ ᱞᱮᱠᱟ ᱮᱲᱮ ᱠᱟᱛᱷᱟ ᱫᱚ ᱦᱮᱲᱮ ᱵᱟᱨᱟᱵᱟᱨᱤ ᱟᱨ ᱥᱟᱹᱨᱤ ᱠᱟᱛᱷᱟ ᱫᱚ ᱪᱟᱣᱞᱮ ᱵᱟᱨᱟᱵᱟᱹᱨᱤ ᱚᱱᱟ ᱪᱤᱠᱟᱹ ᱥᱚᱢᱟᱡᱽ ᱨᱮᱫᱚ ᱥᱟᱹᱨᱤᱭᱟᱜ ᱜᱮ ᱯᱟᱥᱱᱟᱜ ᱞᱟᱹᱠᱛᱤᱜ ᱠᱟᱱᱟ ᱟᱨ ᱥᱚᱢᱟᱡᱽ ᱫᱚ ᱦᱤᱡᱩᱜ ᱠᱟᱱ ᱦᱤᱡᱩᱜ ᱯᱤᱲᱦᱤ ᱠᱚ ᱚᱱᱟ ᱠᱷᱚᱵᱚᱨ ᱫᱚᱠᱚ ᱧᱮᱞᱟ ᱚᱱᱟ ᱪᱤᱠᱟᱹ ᱚᱱᱠᱟᱱ ᱵᱮᱥ ᱥᱮ ᱵᱩᱜᱤᱭᱟᱜ ᱜᱮ ᱯᱟᱥᱱᱟᱣ ᱫᱚᱨᱠᱟᱨᱚᱜ ᱠᱟᱱᱟ ᱪᱤᱠᱟᱹᱛᱮ ᱟᱵᱚᱣᱟᱜ ᱥᱚᱢᱟᱡᱽ ᱥᱟᱶᱛᱟ ᱩᱛᱱᱟᱹᱣ ᱞᱟᱹᱜᱤᱫ ᱠᱷᱟᱱ ᱫᱚ ᱦᱤᱡᱩᱜ ᱠᱟᱱ ᱦᱚᱱ ᱜᱟᱬᱟ ᱠᱚ ᱡᱮᱢᱚᱱ ᱵᱩᱜᱤ ᱦᱚᱨ ᱛᱮᱵᱚᱱ ᱟᱹᱭᱩᱨ ᱥᱩᱛᱩᱜ ᱠᱚᱢᱟ ᱚᱱᱟᱜᱮ ᱞᱟᱹᱠᱛᱤᱜ ᱠᱟᱱᱟ ᱚᱱᱟᱛᱮ ᱟᱹᱞᱤᱧᱟᱜ ᱱᱮᱦᱚᱨ ᱥᱚᱢᱟᱡᱽ ᱥᱟᱶᱛᱟ ᱞᱟᱹᱜᱤᱫ ᱡᱩᱫᱤ ᱡᱟᱦᱟᱸᱭ ᱮᱲᱮ ᱠᱷᱚᱵᱚᱨ ᱯᱮ ᱟᱹᱜᱩᱭᱟ ᱚᱱᱟ ᱞᱟᱹᱜᱤᱫ ᱮᱠᱫᱚᱢ ᱮᱠᱟᱞ ᱢᱟᱱᱟ ᱜᱮᱭᱟ ᱚᱱᱟ ᱪᱤᱠᱟᱹ ᱥᱟᱹᱨᱤ ᱠᱷᱚᱵᱚᱨ ᱜᱮ ᱟᱹᱜᱩᱭ ᱯᱮ ᱟᱨ ᱱᱟᱯᱟᱭ ᱛᱮᱜᱮ ᱢᱤᱫ ᱫᱤᱱ ᱦᱤᱞᱳᱜ ᱱᱚᱣᱟ ᱥᱚᱢᱟᱡᱽ ᱫᱚ ᱞᱟᱦᱟᱱᱛᱤ ᱤᱫᱤᱜ ᱢᱟ ᱟᱨ ᱞᱟᱦᱟ ᱞᱮᱱᱠᱷᱟᱱ ᱚᱱᱟᱜᱮ ᱦᱚᱱ ᱜᱟᱬᱟ ᱠᱚᱦᱚᱸ ᱵᱩᱜᱤ ᱦᱚᱨ ᱫᱤᱥᱟᱹ ᱠᱚ ᱩᱫᱩᱜ ᱧᱟᱢᱟ